ᱦᱮᱞᱳ ᱠᱮᱵᱽ ᱰᱨᱟᱭᱵᱷᱟᱨ ᱪᱮᱫ ᱞᱮᱠᱟ ᱜᱟᱹᱰᱤ ᱛᱟᱢ ᱯᱷᱨᱤ ᱢᱮᱱᱟᱜᱼᱟ ᱤᱧ ᱱᱚᱰᱮ ᱜᱷᱟᱴᱥᱤᱞᱟᱹ ᱠᱷᱚᱱᱟᱜ ᱴᱟᱴᱟᱧ ᱥᱮᱱᱚᱜ ᱞᱟᱹᱜᱤᱫᱚᱜ ᱛᱤᱱᱟᱹᱜ ᱵᱷᱟᱲᱟᱢ ᱦᱟᱛᱟᱣᱟ ᱦᱳᱭ ᱚᱱᱟ ᱵᱷᱟᱲᱟ ᱠᱚᱜᱮ ᱡᱩᱫᱤ ᱯᱷᱨᱤ ᱢᱮᱱᱟᱜ ᱠᱷᱟᱱ ᱞᱟᱹᱭᱟᱹᱧ ᱢᱮ ᱟᱨ ᱵᱟᱝᱠᱷᱟᱱ ᱫᱚ ᱮᱴᱟᱜ ᱠᱚ ᱠᱮᱵᱽ ᱵᱩᱠ ᱦᱩᱭᱩᱜᱼᱟ ᱟᱨ ᱪᱮᱫ ᱮᱢ ᱞᱟᱹᱭ ᱮᱫᱟ ᱱᱚᱰᱮ ᱠᱷᱚᱱ ᱴᱟᱴᱟ ᱥᱮᱱᱚᱜ ᱞᱟᱹᱜᱤᱫ ᱛᱮ ᱚᱱᱟ ᱠᱷᱟᱹᱛᱤᱨ ᱛᱮ ᱟᱹᱢᱤᱧ ᱯᱷᱳᱱ ᱟᱠᱟᱫ ᱢᱮᱭᱟ ᱦᱳᱭ ᱤᱧᱟᱹᱜ ᱧᱩᱛᱩᱢ ᱫᱚ ᱦᱩᱭᱩᱜ ᱠᱟᱱᱟ ᱡᱚᱜᱚᱛ ᱴᱩᱰᱩ ᱦᱳᱭ ᱥᱮᱱᱚᱜ ᱞᱟᱹᱜᱤᱫ ᱛᱤᱧ ᱯᱷᱳᱱᱟᱢ ᱠᱟᱱᱟ ᱟᱫᱚ ᱜᱟᱯᱟᱧ ᱫᱚᱨᱠᱟᱨᱚᱜ ᱠᱟᱱ ᱛᱟᱦᱮᱸ ᱠᱟᱱᱟ ᱥᱮᱛᱟᱜ ᱪᱷᱚ ᱵᱟᱡᱮ ᱚᱠᱛᱚ ᱦᱮᱸ ᱛᱟᱨᱟᱥᱤᱧ ᱜᱚᱫᱚᱜᱼᱟ ᱟᱫᱚ ᱟᱢ ᱪᱮᱫ ᱮᱢ ᱢᱮᱱ ᱦᱚᱪᱚᱭᱮᱫᱟ ᱦᱳᱭ ᱟᱢ ᱪᱮᱛᱟᱱ ᱨᱮᱜᱮ ᱠᱟᱱᱟ ᱞᱟᱹᱠᱛᱤ ᱨᱤᱧ ᱞᱟᱹᱭᱟᱢ ᱠᱟᱱᱟ ᱟᱢᱜᱮ ᱟᱢ ᱪᱮᱛᱟᱱ ᱨᱮ ᱪᱮᱫ ᱮᱢ ᱢᱮᱱ ᱮᱫᱟ ᱵᱩᱡᱽ ᱠᱮᱫᱟᱹᱧ ᱦᱳᱭ ᱟᱫᱚ ᱜᱟᱯᱟ ᱞᱟᱝ ᱥᱮᱱᱚᱜᱼᱟ ᱛᱚᱵᱮ ᱥᱮᱛᱟᱜ ᱞᱟᱜᱮ ᱫᱷᱟᱨᱟ ᱦᱤᱡᱩᱜ ᱢᱮ ᱟᱞᱚᱢ ᱵᱤᱞᱚᱢ ᱛᱟᱞᱟᱝᱟ ᱟᱨ ᱞᱟᱜᱮ ᱜᱮᱞᱟᱝ ᱨᱩᱣᱟᱹᱲ ᱦᱤᱡᱩᱜᱼᱟ ᱦᱳᱭ ᱥᱮ ᱛᱚᱵᱮ